ᱦᱟᱹᱠᱩ ᱥᱟᱵ ᱚᱠᱛᱚ ᱟᱨ ᱤᱱᱟᱹ ᱥᱚᱢᱚᱭ ᱫᱚ ᱟᱹᱰᱤ ᱦᱩᱸᱥᱭᱟᱹᱨ ᱛᱟᱦᱮᱸ ᱦᱩᱭᱩᱜᱼᱟ ᱥᱮᱬᱟ ᱥᱮᱬᱟ ᱦᱟᱹᱠᱩ ᱦᱚᱸᱠᱚ ᱦᱮᱡ ᱠᱟᱛᱮᱫ ᱠᱚ ᱵᱟᱡᱟᱣ ᱦᱚᱸᱠᱚ ᱫᱟᱲᱮᱭᱟᱢᱟ ᱛᱚ ᱚᱱᱟᱛᱤᱧ ᱢᱮᱱᱟ ᱦᱟᱹᱠᱩ ᱥᱟᱵ ᱫᱚ ᱟᱹᱰᱤ ᱜᱮ ᱢᱩᱥᱠᱤᱞ ᱠᱟᱹᱢᱤ ᱠᱟᱱᱟ ᱵᱟᱝᱠᱷᱟᱱ ᱟᱹᱰᱤ ᱜᱮ ᱟᱥᱟᱱ ᱠᱟᱹᱢᱤ ᱠᱟᱱᱟ ᱦᱟᱹᱠᱩ ᱥᱟᱵ ᱫᱚ ᱡᱟᱦᱟᱸᱨᱮ ᱫᱟᱦᱨᱟ ᱨᱮ ᱫᱟᱜ ᱰᱷᱮᱹᱨ ᱢᱮᱱᱟᱜᱼᱟ ᱚᱸᱰᱮ ᱰᱩᱵᱩᱡ ᱠᱟᱛᱮᱫ ᱦᱟᱛᱣᱟ ᱚᱰᱚᱠ ᱦᱩᱭᱩᱜᱼᱟ ᱦᱟᱹᱠᱩ ᱫᱚ ᱟᱨ ᱵᱷᱩᱜᱟᱹᱜ ᱨᱮ ᱵᱚᱞᱚ

ᱦᱟᱹᱠᱩ ᱥᱟᱵ ᱠᱟᱛᱮᱢ ᱚᱰᱚ ᱫᱟᱲᱮᱭᱟᱠᱚᱣᱟ ᱛᱚᱵᱮ ᱵᱷᱩᱜᱟᱹᱜ ᱵᱚᱞᱚ ᱞᱟᱦᱟ ᱨᱮ ᱟᱹᱰᱤ ᱰᱮᱧᱡᱟᱨ ᱜᱮᱭᱟ ᱪᱮᱫᱟᱜ ᱥᱮ ᱟᱹᱰᱤ ᱟᱹᱰᱤ ᱦᱚᱲ ᱚᱱᱠᱟ ᱦᱟᱹᱠᱩ ᱥᱟᱵ ᱵᱚᱞᱚ ᱠᱟᱛᱮᱫ ᱠᱚ ᱚᱸᱰᱮ ᱠᱚ ᱨᱮᱰᱮᱫ ᱟᱠᱟᱱᱟ ᱟᱨ ᱵᱟᱝᱠᱚ ᱚᱰᱚᱠ ᱫᱟᱲᱮᱠᱟᱣᱟ ᱚᱱᱟᱛᱤᱧ ᱞᱟᱹᱭᱟ ᱦᱟᱹᱠᱩ ᱥᱟᱵ ᱞᱟᱦᱟᱨᱮ ᱚᱸᱰᱮ ᱫᱚ ᱟᱹᱰᱤ ᱥᱚᱱᱛᱚᱨ ᱠᱟᱛᱮᱫ ᱜᱮ ᱵᱚᱞᱚ ᱫᱚᱨᱠᱟᱨᱚᱜ ᱠᱟᱱᱟ ᱦᱟᱹᱠᱩ ᱥᱟᱵ ᱚᱠᱛᱚ ᱫᱚ ᱱᱚᱜᱼᱚᱸᱭ ᱥᱤᱛᱩᱝ ᱫᱤᱱ ᱫᱚ ᱟᱹᱰᱤ ᱵᱮᱥ ᱜᱮ ᱵᱩᱡᱷᱟᱹᱜᱼᱟ ᱫᱟᱜ ᱠᱚ ᱟᱨᱮᱢ ᱛᱟᱦᱮᱸᱱ ᱨᱮᱦᱚᱸ ᱴᱷᱟᱱᱰᱟ ᱵᱟᱢ ᱵᱩᱡᱷᱟᱹᱣᱟ ᱥᱤᱛᱩᱝ ᱵᱩᱡᱷᱟᱹᱜᱼᱟ ᱩᱱᱟᱹᱜ ᱜᱮ ᱦᱟᱹᱠᱩ ᱥᱟᱵ ᱨᱮ ᱢᱚᱡᱟ ᱵᱩᱡᱷᱟᱹᱜᱼᱟ ᱦᱟᱹᱠᱩ ᱥᱟᱵ ᱫᱚ ᱫᱤᱱ ᱵᱷᱳᱨ ᱜᱮᱢ ᱥᱟᱵ ᱠᱚᱣᱟ ᱟᱨ ᱥᱤᱛᱩᱝ ᱨᱮᱫᱚ ᱟᱹᱰᱤ ᱢᱚᱡᱽ ᱜᱮ ᱟᱹᱰᱤ ᱪᱮᱦᱨᱟ ᱜᱮ ᱵᱩᱡᱷᱟᱹᱜᱼᱟ ᱦᱟᱹᱠᱩ ᱥᱟᱵ ᱚᱠᱛᱚ ᱫᱚ ᱚᱱᱟ ᱠᱟᱱ ᱜᱮᱭᱟ ᱥᱤᱛᱩᱝ ᱫᱤᱱ ᱟᱨ ᱱᱤᱛᱳᱜ ᱟᱹᱭᱩᱵ ᱵᱮᱲᱟ ᱧᱤᱫᱟᱹ ᱥᱚᱢᱚᱭ ᱦᱚᱸ ᱦᱟᱹᱠᱩ ᱠᱚ ᱥᱟᱵ ᱠᱚᱜᱮᱭᱟ ᱫᱤᱦᱟᱹᱛ ᱫᱤᱦᱟᱹᱛ ᱡᱟᱭᱜᱟ ᱨᱮ ᱥᱩᱨ ᱥᱩᱨ ᱡᱟᱭᱜᱟ ᱨᱮ ᱟᱨ ᱡᱷᱟᱹᱞ ᱨᱮᱢ ᱪᱟᱞᱟᱜ ᱠᱷᱟᱱ ᱫᱚ ᱚᱱᱮ ᱥᱮᱛᱟᱜ ᱨᱮ ᱚᱰᱚᱠᱚᱜᱼᱟᱢ ᱟᱨ ᱫᱟᱠᱟ ᱡᱚᱢ ᱵᱟᱲᱟ ᱠᱟᱛᱮᱫ ᱮᱢ ᱚᱰᱚᱠᱚᱜᱼᱟ ᱫᱤᱱ ᱵᱷᱳᱨ ᱦᱚᱸᱠᱚ ᱥᱟᱵ ᱠᱚᱣᱟ ᱟᱫᱚ ᱟᱹᱭᱩᱵ ᱛᱮᱠᱚ ᱨᱩᱣᱟᱹᱲ ᱦᱤᱡᱩᱜᱼᱟ ᱡᱷᱟᱹᱞ ᱨᱮ ᱦᱟᱹᱠᱩ ᱥᱟᱵ ᱮᱢ ᱪᱟᱞᱟᱜ ᱠᱷᱟᱱ ᱟᱨ ᱥᱩᱨ ᱨᱮᱫᱚ ᱱᱚᱜᱼᱚᱸᱭ ᱥᱩᱨ ᱥᱩᱨ ᱨᱮᱜᱮ ᱟᱹᱭᱩᱵ ᱵᱮᱲᱟ ᱨᱮ ᱪᱟᱞᱟᱣ ᱠᱟᱛᱮᱢ ᱥᱟᱵ ᱜᱚᱫ ᱠᱚᱣᱟ ᱛᱚ ᱢᱮᱱᱟᱠᱚ ᱱᱤᱭᱟᱹ ᱠᱚ ᱢᱮᱱ ᱵᱟᱲᱟ ᱠᱟᱛᱮᱫ ᱦᱟᱹᱠᱩ ᱥᱟᱵ ᱨᱮᱱᱟᱜ ᱫᱚ ᱱᱮᱸᱰᱮᱜᱤᱧ ᱢᱩᱪᱟᱹᱫ ᱠᱟᱜ ᱠᱟᱱᱟ